ᱟᱡᱳᱫᱤᱭᱟᱹ ᱵᱩᱨᱩ ᱫᱟᱬᱟᱱ ᱞᱮ ᱪᱟᱞᱟᱣ ᱞᱮᱱᱟ ᱟᱨᱚ ᱤᱧᱨᱮᱱ ᱜᱟᱛᱮ ᱠᱚᱠᱚ ᱪᱟᱞᱟᱣ ᱞᱮᱱᱟ ᱡᱚᱠᱷᱚᱱ ᱤᱥᱠᱩᱞ ᱨᱤᱧ ᱯᱟᱲᱦᱟᱜ ᱛᱟᱦᱮᱱᱟ ᱩᱱᱞᱮ ᱪᱟᱞᱟᱣ ᱞᱮᱱ ᱛᱟᱦᱮᱸᱜᱼᱟ ᱟᱡᱳᱫᱤᱭᱟᱹ ᱥᱮᱸᱫᱽᱨᱟ ᱡᱟᱦᱟᱸ ᱫᱷᱟᱨᱮ ᱠᱚ ᱥᱮᱸᱫᱽᱨᱟᱭᱟ ᱚᱱᱟ ᱫᱷᱟᱨᱮ ᱫᱚ ᱵᱟᱝᱞᱮ ᱵᱚᱞᱚ ᱞᱮᱱᱟ ᱟᱡᱳᱫᱤᱭᱟᱹ ᱵᱩᱨᱩ ᱢᱟᱥᱴᱟᱨ ᱠᱚ ᱥᱟᱞᱟᱜ ᱞᱮ ᱪᱟᱞᱟᱣ ᱞᱮᱱ ᱛᱟᱦᱮᱸᱜᱼᱟ ᱧᱮᱧᱮᱞ ᱟᱡᱳᱫᱤᱭᱟᱹ ᱵᱩᱨᱩ ᱧᱮᱞ ᱥᱚᱢᱚᱭ ᱥᱮ ᱡᱚᱠᱷᱚᱱ ᱚᱸᱰᱮᱞᱮ ᱟᱬᱜᱳᱭᱮᱱᱟ ᱚᱸᱰᱮᱱᱟᱜ ᱯᱚᱨᱤᱵᱮᱥ ᱫᱚ ᱟᱹᱰᱤ ᱪᱮᱦᱨᱟᱱᱟ ᱟᱹᱰᱤ ᱢᱚᱱᱳᱨᱚᱢᱟ ᱟᱡᱳᱫᱤᱭᱟᱹ ᱵᱩᱨᱩ ᱡᱚᱠᱷᱚᱱ ᱪᱮᱛᱟᱱᱞᱮ ᱨᱟᱠᱟᱵᱟ ᱩᱱᱫᱚ ᱢᱤᱫᱴᱟᱱ ᱜᱟᱹᱰᱤᱞᱮ ᱵᱷᱟᱲᱟ ᱠᱮᱫᱟ ᱴᱨᱟᱠ ᱥᱮ ᱴᱨᱟᱠ ᱜᱟᱹᱰᱤᱞᱮ ᱵᱷᱟᱲᱟ ᱠᱮᱫᱟ ᱚᱱᱟ ᱛᱮᱞᱮ ᱨᱟᱠᱟᱵᱱᱟ ᱥᱳᱞᱞᱳ ᱠᱤᱞᱳᱢᱤᱴᱟᱨ ᱪᱮᱛᱟᱱᱨᱮ ᱢᱤᱫᱴᱟᱱ ᱟᱛᱳ ᱧᱩᱛᱩᱢ ᱢᱮᱱᱟᱜᱼᱟ ᱚᱱᱟ ᱟᱛᱳ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱨᱮᱰᱤ ᱟᱨ ᱚᱱᱟ ᱟᱡᱳᱫᱤᱭᱟᱹ ᱵᱩᱨᱩ ᱪᱮᱛᱟᱱᱨᱮ ᱫᱷᱤᱨᱤ ᱪᱟᱹᱴᱟᱹᱱᱤ ᱢᱮᱱᱟᱜᱼᱟ ᱚᱱᱟ ᱫᱷᱤᱨᱤ ᱪᱟᱹᱴᱟᱹᱱᱤᱨᱮ ᱦᱩᱲᱩ ᱠᱚ ᱛᱟᱥᱮ ᱟᱠᱟᱫᱟ ᱟᱵᱚ ᱨᱮᱱ ᱛᱤᱨᱞᱟᱹ ᱦᱚᱲ ᱦᱚᱯᱚᱱ ᱠᱚ ᱥᱮ ᱦᱚᱲᱠᱚ ᱟᱡᱳᱫᱤᱭᱟᱹ ᱵᱩᱨᱩ ᱪᱮᱛᱟᱱ ᱨᱮ ᱪᱟ ᱵᱟᱜᱟᱱ ᱢᱮᱱᱟᱜᱼᱟ ᱵᱟᱥ ᱜᱟᱹᱰᱤ ᱪᱟᱞᱟᱜ ᱠᱟᱱᱟ ᱢᱳᱴᱚᱨ ᱥᱟᱭᱠᱮᱞ ᱮᱢᱟᱱ ᱛᱮᱢᱟᱱ ᱜᱟᱹᱲᱤ ᱠᱚ ᱪᱟᱞᱟᱜ ᱠᱟᱱᱟ ᱚᱱᱟ ᱵᱩᱨᱩ ᱪᱮᱛᱟᱱ ᱨᱮ ᱟᱨ ᱚᱱᱟ ᱵᱩᱨᱩ ᱟᱡᱳᱫᱤᱭᱟᱹ ᱵᱩᱨᱩ ᱠᱷᱚᱱ ᱡᱮᱠᱷᱚᱱ ᱟᱞᱮ ᱞᱮ ᱟᱬᱜᱚᱱ ᱠᱟᱱᱟ ᱚᱱᱛᱮᱱ ᱠᱚ ᱵᱟᱵᱟ ᱦᱚᱲ ᱠᱚ ᱥᱟᱦᱟᱱ ᱵᱚᱡᱷᱟ ᱟᱛᱮᱜ ᱠᱚ ᱟᱬᱜᱚᱱ ᱠᱟᱱᱟ ᱟᱨ ᱡᱩᱫᱤᱭᱳ ᱵᱩᱨᱩ ᱠᱷᱚᱱ ᱟᱹᱰᱤ ᱨᱤᱠᱥ ᱨᱮᱱᱟᱜ ᱠᱟᱛᱷᱟ ᱟᱡᱳᱫᱤᱭᱟᱹ ᱵᱩᱨᱩ ᱡᱟᱦᱟᱸ ᱫᱷᱟᱨᱮ ᱠᱚ ᱥᱮᱸᱫᱽᱨᱟᱭᱟ ᱚᱱᱟ ᱫᱷᱟᱨᱮ ᱫᱚ ᱵᱟᱝᱠᱚ ᱪᱟᱞᱟᱣ ᱦᱚᱪᱚᱣᱟᱜ ᱞᱮᱭᱟ ᱥᱮ ᱟᱞᱮ ᱦᱚᱸᱞᱮ ᱵᱟᱝᱞᱮ ᱪᱟᱞᱟᱣ ᱞᱮᱱᱟ ᱪᱮᱫᱟᱜ ᱥᱮ ᱚᱱᱛᱮ ᱫᱚ ᱠᱩᱞ ᱵᱟᱱᱟ ᱛᱟᱹᱨᱩᱵ ᱠᱚᱠᱚ ᱛᱟᱦᱮᱱᱟ ᱚᱱᱛᱮ ᱫᱚ ᱵᱟᱝᱠᱚ ᱪᱟᱞᱟᱣ ᱦᱚᱪᱚᱣᱟᱜ ᱞᱮᱭᱟ ᱚᱱᱠᱟ ᱠᱟᱛᱮᱜ ᱵᱩᱨᱩ ᱪᱮᱛᱟᱱ ᱠᱷᱚᱱ ᱟᱨᱚ ᱜᱟᱹᱰᱤ ᱛᱮᱞᱮ ᱟᱬᱜᱳᱭᱮᱱᱟ ᱟᱬᱜᱚᱭᱮᱱ ᱛᱮᱞᱮ ᱫᱟᱠᱟ ᱠᱚᱞᱮ ᱡᱚᱢ ᱠᱮᱫ ᱛᱮ ᱟᱨ ᱡᱟᱦᱟᱸ ᱵᱟᱨᱭᱟ ᱵᱩᱨᱩ ᱢᱮᱱᱟᱜᱼᱟ ᱚᱱᱟ ᱵᱩᱨᱩ ᱥᱳᱛᱨᱮ ᱟᱞᱮ ᱫᱚᱞᱮ ᱪᱟᱞᱟᱣᱱᱟ ᱥᱮᱬᱟ ᱥᱮᱬᱟ ᱫᱷᱤᱨᱤ ᱢᱮᱱᱟᱼᱟ ᱚᱸᱰᱮ ᱫᱷᱤᱨᱤ ᱪᱮᱛᱟᱱ ᱨᱮ ᱪᱷᱚᱵᱤ ᱠᱚᱞᱮ ᱛᱩᱞᱟᱹᱜ ᱠᱟᱱᱟ ᱤᱧ ᱨᱮᱱ ᱜᱟᱛᱮ ᱜᱤᱫᱽᱨᱟᱹ ᱠᱚᱦᱚᱸ ᱠᱚ ᱛᱟᱦᱮᱸ ᱠᱟᱱᱟ ᱩᱱᱠᱩ ᱥᱟᱞᱟᱜ ᱪᱷᱚᱵᱤ ᱠᱚ ᱡᱚᱛᱚᱞᱮ ᱛᱩᱞᱟᱹᱜ ᱠᱟᱱᱟ ᱢᱟᱥᱴᱟᱨ ᱠᱚᱦᱚᱸ ᱠᱚ ᱛᱟᱦᱮᱸ ᱠᱟᱱᱟ ᱩᱱᱠᱩ ᱥᱟᱶ ᱟᱞᱮ ᱦᱚᱸᱞᱮ ᱪᱟᱞᱟᱣᱱᱟ ᱪᱷᱚᱵᱤ ᱠᱚ ᱥᱟᱱᱟᱢ ᱠᱚᱜᱮᱞᱮ ᱛᱩᱞᱟᱹᱣᱱᱟ ᱤᱱᱟᱹ ᱠᱟᱛᱮᱜ ᱟᱫᱚ ᱟᱞᱮ ᱞᱮ ᱦᱮᱡ ᱮᱱᱟ ᱟᱹᱭᱩᱵ ᱮᱱᱟ ᱚᱸᱰᱮ ᱠᱷᱚᱱᱞᱮ ᱦᱮᱡ ᱮᱱᱟ ᱨᱚᱵᱤᱱᱫᱨᱚ ᱵᱷᱟᱨᱛᱤ ᱥᱟᱱᱛᱤᱱᱤᱠᱮᱛᱚᱱ ᱚᱸᱰᱮ ᱦᱚᱸᱞᱮ ᱧᱮᱞ ᱛᱚᱨᱟ ᱟᱫᱟ ᱚᱸᱰᱮ ᱦᱚᱸᱞᱮ ᱵᱚᱞᱚᱭᱮᱱᱟ ᱵᱤᱥᱥᱚ ᱠᱚᱵᱤ ᱨᱚᱵᱤᱱᱫᱨᱚᱱᱟᱛᱷ ᱴᱷᱟᱹᱠᱩᱨᱟᱜ ᱚᱱᱟ ᱵᱷᱤᱛᱨᱤ ᱨᱮ ᱢᱚᱱᱫᱤᱨ ᱢᱮᱱᱟᱜᱼᱟ ᱢᱚᱱᱫᱤᱨ ᱢᱮᱱᱟᱜᱼᱟ ᱥᱮ ᱚᱸᱰᱮ ᱢᱩᱨᱛᱤ ᱠᱚ ᱵᱮᱱᱟᱣ ᱟᱠᱟᱫ ᱛᱟᱭᱟ ᱚᱱᱟ ᱢᱩᱨᱛᱤ ᱠᱚᱞᱮ ᱧᱮᱞ ᱠᱮᱫ ᱛᱟᱭᱟ ᱯᱟᱹᱦᱤᱞᱚᱜ ᱨᱚᱵᱤᱱᱫᱨᱚᱱᱟᱛᱷ ᱴᱷᱟᱹᱠᱩᱨ ᱡᱟᱦᱟᱸ ᱛᱟᱞᱤ ᱥᱟᱠᱟᱢ ᱨᱮ ᱚᱞ ᱞᱮᱫ ᱛᱟᱦᱮᱸᱱᱟᱭ ᱚᱱᱟ ᱚᱞ ᱠᱚᱦᱚᱸᱞᱮ ᱧᱮᱞ ᱠᱮᱫ ᱛᱟᱭᱟ ᱟᱨᱚ ᱵᱳᱞᱯᱩᱨ ᱞᱮ ᱪᱟᱞᱟᱣᱮᱱᱟ ᱵᱳᱞᱯᱩᱨ ᱚᱱᱟ ᱵᱷᱤᱛᱨᱤ ᱨᱮ ᱜᱷᱟᱥ ᱫᱚ ᱵᱟᱹᱱᱩᱜᱼᱟ ᱡᱚᱛᱚ ᱦᱚᱨᱤᱱ ᱠᱚ ᱡᱚᱢ ᱪᱟᱵᱟ ᱠᱟᱫᱟ ᱵᱤᱨ ᱵᱷᱤᱛᱨᱤ ᱨᱮᱜᱮ ᱠᱚ ᱰᱟᱵᱟ ᱠᱟᱜ ᱠᱚᱣᱟ ᱥᱮ ᱦᱚᱨᱤᱱ ᱠᱚᱦᱚ ᱟᱹᱰᱤ ᱪᱮᱦᱨᱟ ᱟᱹᱰᱤ ᱢᱚᱡᱽ ᱠᱚ ᱡᱚᱢᱫᱟ ᱟᱨᱠᱚᱸ ᱡᱚᱢᱫᱟ ᱟᱹᱰᱤ ᱪᱮᱦᱨᱟ ᱠᱚ ᱜᱳᱴᱟ ᱵᱤᱨ ᱠᱚ ᱫᱟᱹᱲ ᱵᱟᱲᱟᱭ ᱠᱟᱱᱟ ᱥᱮᱠᱚ ᱟᱹᱪᱩᱨ ᱵᱟᱲᱟᱭ ᱠᱟᱱᱟ